ᱟᱞᱮ ᱜᱷᱟᱴᱥᱤᱞᱟᱹ ᱴᱚᱴᱷᱟ ᱨᱮ ᱢᱤᱫᱴᱮᱱ ᱴᱨᱟᱵᱷᱮᱞ ᱮᱡᱮᱱᱴ ᱢᱮᱱᱭᱟ ᱡᱟᱦᱟᱸ ᱫᱚ ᱤᱧ ᱢᱟᱢᱳ

ᱩᱱᱤᱭᱟᱜ ᱢᱤᱫᱴᱮᱱ ᱴᱨᱟᱵᱷᱮᱞ ᱵᱟᱥ ᱛᱟᱭ ᱢᱮᱱᱟᱜᱼᱟ ᱡᱟᱦᱟᱸ ᱫᱚ ᱧᱩᱛᱩᱢ ᱦᱩᱭᱩᱜ ᱠᱟᱱᱟ ᱵᱷᱳᱞᱮᱱᱟᱛᱷ ᱴᱨᱟᱵᱷᱮᱞᱥ ᱚᱱᱟᱛᱮ ᱥᱮᱛᱟᱜ ᱯᱟᱸᱪ ᱵᱟᱡᱮ ᱪᱟᱞᱟᱜᱼᱟ ᱨᱟᱺᱪᱤ ᱴᱚᱴᱷᱟᱛᱮ ᱡᱟᱦᱟᱸ ᱵᱟᱥ ᱱᱚᱰᱮ ᱜᱷᱟᱴᱥᱤᱞᱟᱹ ᱴᱚᱴᱷᱟ ᱠᱷᱚᱱ ᱚᱰᱳᱠ ᱠᱟᱛᱮᱫ ᱟᱫᱷᱟ ᱫᱷᱩᱨ ᱥᱮᱴᱮᱨ ᱠᱟᱛᱮᱫ ᱛᱟᱹᱠᱤᱨᱤᱵᱟᱱ ᱟᱴ ᱵᱟᱡᱮ ᱥᱮᱫ ᱱᱟᱥᱛᱟᱭ ᱮᱢᱟ ᱠᱚᱣᱟ ᱚᱱᱟ ᱴᱨᱟᱵᱷᱮᱞ ᱫᱚ ᱟᱹᱰᱤ ᱵᱮᱥ ᱵᱮᱥᱟ ᱡᱟᱦᱟᱸ ᱤᱧ ᱢᱟᱢᱳ ᱚᱱᱟ ᱮᱡᱮᱱᱴ ᱢᱮᱱᱟᱭᱟ ᱟᱨᱟᱢ ᱥᱮ ᱪᱟᱞᱟᱜᱼᱟ ᱮᱥᱤ ᱦᱚᱸ ᱢᱮᱱᱟᱜ ᱜᱮᱭᱟ ᱚᱱᱟᱨᱮ ᱠᱳᱱᱳ ᱫᱤᱠᱠᱟᱹᱛ ᱵᱟᱭ ᱦᱩᱭᱩᱜᱼᱟ ᱟᱨᱟᱢ ᱥᱮ ᱫᱩᱲᱩᱵ ᱠᱟᱛᱮᱫ ᱠᱚ ᱥᱮᱴᱮᱨ ᱫᱟᱲᱮᱭᱟᱜᱼᱟ ᱨᱟᱺᱪᱤ ᱴᱚᱴᱷᱛᱮ ᱟᱨ ᱚᱱᱫᱮ ᱥᱮᱴᱮᱨ ᱠᱟᱛᱮᱫ ᱱᱟᱥᱛᱟ ᱯᱟᱹᱱᱤ ᱦᱚᱸ ᱠᱚᱨᱟᱣ ᱦᱚᱪᱚ ᱠᱚᱣᱟᱭ ᱤᱧ ᱡᱟᱦᱟᱸᱭ ᱢᱟᱢᱳ ᱢᱮᱱᱟᱭᱟ ᱴᱨᱟᱵᱷᱮᱞ ᱮᱡᱮᱱᱴ ᱛᱚ ᱤᱧ ᱥᱮᱫᱛᱮ ᱫᱚ ᱩᱱᱤᱭᱟᱜ ᱡᱟᱦᱟᱸ ᱴᱨᱟᱵᱷᱮᱞ ᱵᱟᱥ ᱛᱟᱭ ᱢᱮᱱᱟᱜᱼᱟ ᱚᱱᱟᱛᱮ ᱫᱚᱢᱮ ᱵᱮᱥᱮᱧ ᱵᱩᱡᱷᱟᱹᱣᱟ ᱫᱚᱢᱮ ᱵᱟᱥ ᱜᱮᱭᱟ ᱚᱱᱟ ᱟᱯᱮ ᱦᱚᱸᱯᱮ ᱪᱟᱞᱟᱣ ᱫᱟᱲᱮᱭᱟᱜᱼᱟ